ᱦᱮᱞᱳ ᱥᱳᱱᱟᱢᱩᱱᱤ ᱜᱮᱥ ᱮᱡᱮᱱᱥᱤ ᱪᱟᱥ ᱞᱟᱜᱟᱣ ᱟᱠᱟᱱᱟ ᱛᱚ ᱟᱪᱪᱷᱟ ᱟᱹᱞᱤᱧ ᱞᱤᱧ ᱢᱮᱱᱮᱜᱼᱟ ᱱᱚᱣᱟ ᱟᱦᱟᱨ ᱴᱚᱞᱟ ᱠᱷᱚᱱᱟᱜ ᱥᱟᱨᱚᱛᱤ ᱴᱩᱰᱩ

ᱜᱮᱥ ᱞᱤᱧ ᱚᱰᱟᱨ ᱞᱮᱜᱼᱟ

ᱟᱪᱪᱷᱟ ᱟᱹᱞᱤᱧᱟᱜ ᱮᱰᱰᱨᱮᱥ ᱟᱦᱟᱨ ᱴᱚᱞᱟ ᱨᱮᱯᱷᱟᱨᱮᱱᱥ ᱱᱟᱢᱵᱟᱨ ᱚᱞᱵᱤᱱ ᱮᱠ ᱫᱳ ᱛᱤᱱ ᱪᱟᱨ ᱯᱟᱸᱪ

ᱟᱫᱷᱟᱨ ᱱᱟᱢᱵᱟᱨ ᱟᱴ ᱱᱚ ᱫᱚᱥ ᱵᱟᱨᱚ ᱦᱳᱭ ᱚᱞ ᱠᱮᱫᱟᱵᱤᱱ ᱛᱮᱦᱮᱧ ᱦᱤᱡᱩᱜ ᱨᱮᱱᱟᱜ ᱛᱟᱦᱮᱸ ᱞᱮᱱᱟ ᱵᱟᱭ ᱥᱮᱴᱮᱨ ᱟᱠᱟᱱᱟ ᱚᱱᱟ ᱜᱤᱞᱤᱧ ᱢᱮᱱᱮᱜᱼᱟ ᱦᱤᱡᱩᱜᱼᱟ ᱱᱟᱜ ᱴᱷᱤᱠ ᱟᱨ ᱩᱱᱠᱩ ᱡᱟᱦᱟᱸᱭ ᱠᱚ ᱥᱮᱴᱮᱨ ᱦᱚᱴᱚᱠᱟᱜᱼᱟ ᱩᱱᱠᱩ ᱫᱚ ᱯᱚᱭᱥᱟ ᱮᱢ ᱦᱩᱭᱩᱜᱼᱟ ᱪᱮᱫ ᱵᱟᱝ

ᱟᱪᱪᱷᱟ ᱦᱳᱭ ᱴᱷᱤᱠᱟ ᱚᱱᱟ ᱜᱤᱞᱤᱧ ᱠᱚᱞ ᱞᱮᱜᱼᱟ ᱞᱟᱹᱭ ᱞᱟᱹᱜᱤᱫ ᱟᱹᱰᱤ ᱟᱹᱰᱤ ᱥᱟᱨᱦᱟᱣ